ᱦᱳᱭ ᱱᱮᱛᱟᱨ ᱫᱚ ᱯᱷᱮᱥᱵᱩᱠ ᱤᱱᱥᱴᱟᱜᱨᱟᱢ ᱴᱩᱭᱴᱟᱨ ᱨᱮ ᱡᱚᱛᱚ ᱞᱮᱠᱟᱱ ᱠᱷᱚᱵᱚᱨ ᱧᱟᱢᱚᱜ ᱠᱟᱱᱟ ᱪᱨᱫᱟᱜ ᱥᱮ ᱱᱚᱣᱟ ᱫᱚ ᱤᱱᱴᱟᱨᱱᱮᱴ ᱡᱟᱢᱟᱱᱟ ᱠᱟᱱᱟ ᱱᱤᱛᱚᱜ ᱫᱚ ᱤᱱᱴᱟᱨᱱᱮᱴ ᱡᱟᱢᱟᱱᱟ ᱨᱮᱫᱚ ᱡᱟᱦᱟᱱᱟᱜ ᱯᱟᱲᱦᱟᱣ ᱞᱟᱹᱜᱤᱫ ᱛᱮ ᱯᱮᱯᱟᱨᱥ ᱥᱮ ᱠᱷᱚᱵᱚᱨ ᱠᱟᱜᱚᱡᱽ ᱠᱚᱫᱚ ᱵᱟᱭ ᱞᱟᱹᱠᱛᱤᱜ ᱠᱟᱱᱟ ᱱᱤᱛᱚᱜ ᱫᱚ ᱡᱚᱛᱚ ᱱᱮᱴ ᱵᱮᱝᱠᱤᱝ ᱦᱩᱭ ᱠᱟᱱᱟ ᱮᱱᱠᱷᱟᱱ ᱚᱱᱟ ᱦᱤᱥᱟᱹᱵ ᱛᱮ ᱯᱷᱮᱨᱥᱵᱩᱠ ᱤᱱᱥᱴᱟᱜᱨᱟᱢ ᱴᱩᱭᱴᱟᱨ ᱨᱮᱜᱮ ᱡᱟᱦᱟᱸ ᱞᱮᱠᱟᱱᱟᱜ ᱠᱷᱚᱵᱚᱨ ᱵᱟᱲᱟᱭ ᱥᱟᱱᱟᱭᱮᱫ ᱢᱮᱭᱟ ᱡᱚᱛᱚ ᱱᱤᱭᱟᱹ ᱨᱮᱜᱮ ᱦᱤᱡᱩᱜ ᱠᱟᱱᱟ ᱡᱩᱫᱤ ᱟᱢ ᱡᱟᱦᱟᱱᱟᱜ ᱪᱮᱫ ᱫᱩᱨᱜᱷᱚᱴᱚᱱᱟ ᱥᱮ ᱡᱟᱦᱟᱱᱟᱜ ᱜᱷᱚᱴᱚᱱᱟ ᱵᱟᱠᱷᱨᱟ ᱥᱮ ᱡᱟᱦᱟᱱᱟᱜ ᱡᱟᱱᱠᱟᱨᱤ ᱵᱟᱠᱷᱨᱟ ᱡᱟᱦᱟᱸ ᱛᱤᱱᱟᱹᱜ ᱜᱮ ᱟᱢ ᱵᱟᱲᱟᱭ ᱥᱟᱱᱟᱭᱮᱫ ᱢᱮᱭᱟ ᱥᱮ ᱞᱟᱹᱠᱛᱤ ᱨᱮᱱᱟᱜ ᱵᱟᱲᱟᱭ ᱥᱟᱱᱟᱭᱮᱫ ᱢᱮᱭᱟ ᱡᱚᱛᱚᱜᱮ ᱱᱮᱴ ᱥᱟᱦᱟᱨᱟ ᱨᱮᱜᱮ ᱱᱮᱴ ᱵᱮᱝᱠᱤᱝ ᱛᱮᱜᱮ ᱡᱚᱛᱚ ᱪᱟᱞᱟᱜ ᱠᱟᱱᱟ ᱚᱱᱟ ᱦᱤᱥᱟᱹᱵ ᱛᱮᱜᱮ ᱡᱩᱫᱤ ᱟᱢ ᱱᱮᱛᱟᱨ ᱡᱩᱜᱽ ᱨᱮ ᱧᱮᱞ ᱠᱚᱢᱮ ᱚᱠᱚᱭ ᱞᱮᱠᱟᱱᱤᱡ ᱦᱩᱰᱤᱧ ᱦᱩᱰᱤᱧ ᱜᱤᱫᱽᱨᱟᱹ ᱠᱷᱚᱱᱟᱜ ᱯᱷᱮᱥᱵᱩᱠ ᱤᱱᱥᱴᱟᱜᱨᱟᱢ ᱡᱚᱛᱚ ᱦᱚᱲ ᱜᱮᱠᱚ ᱪᱟᱹᱞᱩᱭᱮᱫᱼᱟ ᱚᱱᱟ ᱢᱟᱫᱽᱫᱷᱚᱢ ᱛᱮ ᱡᱟᱦᱟᱸ ᱛᱤᱱᱟᱹᱜ ᱡᱟᱱᱠᱟᱹᱨᱤ ᱵᱟᱭ ᱦᱩᱭᱩᱜ ᱞᱟᱹᱠᱛᱤ ᱠᱟᱱ ᱨᱮᱦᱚᱸ ᱚᱱᱟ ᱟᱡ ᱴᱷᱮᱱ ᱥᱮᱴᱮᱨ ᱦᱤᱡᱩᱜ ᱠᱟᱱᱟ ᱦᱮᱸ ᱥᱮ ᱵᱟᱝ ᱚᱱᱟ ᱞᱟᱹᱜᱤᱫ ᱛᱮᱜᱮ ᱱᱤᱛᱚᱜ ᱫᱚ ᱡᱚᱛᱚ ᱦᱚᱲᱜᱮ ᱤᱱᱴᱟᱨᱱᱮᱴ ᱫᱩᱱᱤᱭᱟ ᱢᱟᱱᱮ ᱰᱤᱡᱤᱴᱟᱞ ᱞᱟᱹᱠᱛᱤᱜ ᱠᱟᱱᱟ ᱰᱤᱡᱤᱴᱟᱞ ᱞᱮᱱᱠᱷᱟᱱ ᱵᱤᱱᱟᱹ ᱵᱟᱝ ᱡᱟᱦᱟᱸ ᱵᱟᱝ ᱵᱟᱲᱟᱭᱟᱜ ᱠᱟᱛᱷᱟ ᱦᱚᱸ ᱟᱢ ᱵᱟᱦᱨᱮ ᱵᱟᱝ ᱪᱟᱞᱟᱜ ᱨᱮᱦᱚᱸ ᱚᱲᱟᱜ ᱫᱩᱲᱩᱵ ᱫᱩᱲᱩᱵ ᱛᱮ ᱟᱢ ᱡᱚᱛᱚ ᱡᱟᱱᱠᱟᱹᱨᱤ ᱡᱚᱛᱚ ᱥᱩᱠᱷ ᱥᱩᱵᱤᱫᱷᱟ ᱟᱢᱮᱢ ᱧᱟᱢᱟ ᱡᱟᱦᱟᱱᱟᱜ ᱚᱥᱩᱵᱤᱫᱷᱟ ᱨᱮᱦᱚᱸ ᱚᱸᱰᱮ ᱠᱷᱚᱱᱟᱜ ᱮᱢ ᱯᱳᱥᱴ ᱫᱟᱲᱮᱭᱟᱜᱼᱟ ᱡᱮ ᱤᱧ ᱱᱚᱣᱟ ᱚᱥᱩᱵᱤᱫᱷᱟ ᱨᱮ ᱢᱤᱱᱟᱹᱧᱟ ᱟᱨ ᱡᱟᱦᱟᱱᱟᱜ ᱢᱟᱱᱮ ᱠᱷᱚᱵᱚᱨ ᱦᱟᱛᱟᱨ ᱵᱟᱠᱷᱨᱟ ᱛᱮ ᱨᱮᱦᱚᱸ ᱟᱢ ᱚᱸᱰᱮ ᱠᱷᱚᱱᱟᱜ ᱜᱮ ᱟᱡ ᱛᱮᱜᱮ ᱟᱢᱮᱢ ᱦᱟᱛᱟᱣ ᱫᱟᱲᱮᱭᱟᱜᱼᱟ ᱤᱱᱥᱴᱟᱜᱨᱟᱢ ᱨᱮᱢ ᱦᱟᱛᱟᱣ ᱫᱟᱲᱮᱭᱟᱜᱼᱟ ᱯᱷᱮᱥᱵᱩᱠ ᱨᱮᱢ ᱦᱟᱛᱟᱣ ᱫᱟᱲᱮᱭᱟᱜᱼᱟ ᱴᱩᱭᱴᱟᱨ ᱨᱮᱢ ᱦᱟᱛᱟᱣ ᱫᱟᱲᱮᱭᱟᱜᱼᱟ ᱱᱚᱣᱟ ᱠᱚ ᱮᱯᱞᱤᱠᱮᱥᱮᱱ ᱱᱚᱣᱟ ᱵᱟᱠᱷᱨᱟ ᱜᱮᱠᱚ ᱛᱮᱭᱟᱨ ᱠᱟᱜᱼᱟ ᱠᱤ ᱮᱯᱞᱤᱠᱮᱥᱮᱱ ᱟᱢ ᱟᱨᱟᱢ ᱛᱮ ᱚᱲᱟᱜ ᱫᱩᱲᱩᱵ ᱫᱩᱲᱩᱵ ᱛᱮ ᱪᱤᱠᱟᱹᱛᱮ ᱟᱢ ᱵᱟᱦᱨᱮ ᱨᱮᱱᱟᱜ ᱡᱚᱛᱚ ᱠᱷᱚᱵᱚᱨᱮᱢ ᱧᱟᱢ ᱫᱟᱲᱮᱭᱟᱜᱼᱟ ᱚᱱᱟ ᱠᱚ ᱞᱟᱹᱜᱤᱫ ᱜᱮ ᱱᱚᱣᱟ ᱮᱯᱞᱤᱠᱮᱥᱮᱱ ᱠᱚᱫᱚ ᱠᱟᱱᱟ ᱛᱟᱵᱚᱱ ᱟᱨ ᱚᱲᱟᱜ ᱫᱩᱲᱩᱵ ᱫᱩᱲᱩᱵ ᱛᱮ ᱡᱟᱦᱟᱸ ᱛᱤᱱᱟᱹᱜ ᱥᱟᱺᱜᱤᱧ ᱨᱤᱱᱤᱡ ᱦᱚᱲᱟᱜ ᱡᱟᱱᱠᱟᱹᱨᱤ ᱦᱚᱸᱢ ᱧᱟᱢ ᱫᱟᱲᱮᱭᱟᱜᱼᱟ ᱠᱷᱳᱡᱽ ᱠᱷᱚᱵᱚᱨᱮᱢ ᱧᱟᱢ ᱫᱟᱲᱮᱭᱟᱜᱼᱟ ᱚᱠᱚᱭ ᱚᱠᱟᱨᱮ ᱢᱮᱱᱟᱭᱟ ᱚᱠᱚᱭ ᱚᱠᱟᱛᱮ ᱪᱟᱞᱟᱜ ᱠᱟᱱᱟᱭ ᱪᱮᱫᱟᱜ ᱥᱮ ᱡᱚᱛᱚ ᱞᱮᱠᱟᱱ ᱡᱤᱱᱤᱥ ᱱᱚᱣᱟᱨᱮ ᱡᱚᱛᱚ ᱟᱯᱰᱮᱴ ᱠᱚ ᱮᱢᱟ ᱡᱟᱦᱟᱸᱭ ᱮᱢᱚᱜ ᱮ ᱠᱩᱥᱤᱜ ᱟᱯᱰᱮᱴ ᱮᱢᱚᱜ ᱮ ᱠᱩᱥᱤᱜᱼᱟ ᱡᱚᱛᱚ ᱞᱮᱠᱟᱱ ᱡᱤᱱᱤᱥ ᱱᱚᱣᱟᱨᱮ ᱟᱯᱰᱮᱴ ᱦᱚᱸᱭ ᱮᱢᱟ ᱚᱱᱟ ᱠᱚᱜᱮ ᱟᱵᱚ ᱦᱚᱸᱵᱚᱱ ᱧᱮᱞᱟ ᱚᱱᱟ ᱠᱷᱚᱱᱟᱜ ᱟᱹᱰᱤ ᱨᱚᱠᱚᱢᱟᱜ ᱚᱱᱟᱨᱮ ᱯᱷᱮᱥᱵᱩᱠ ᱴᱩᱭᱴᱟᱨ ᱤᱱᱥᱴᱟᱜᱨᱟᱢ ᱨᱮ ᱟᱹᱰᱤ ᱨᱚᱠᱚᱢ ᱱᱚᱝᱠᱟᱱ ᱡᱤᱱᱤᱥ ᱦᱚᱸᱠᱚ ᱮᱢᱟ ᱡᱮ ᱡᱟᱦᱟᱸ ᱧᱮᱞ ᱛᱮ ᱟᱵᱚ ᱦᱚᱸᱵᱚᱱ ᱪᱮᱫᱚᱜᱼᱟ ᱪᱮᱫ ᱵᱟᱠᱷᱨᱟ ᱛᱮᱦᱚᱸ ᱠᱚ ᱮᱢᱚᱜᱼᱟ ᱚᱱᱟ ᱧᱮᱞ ᱛᱮ ᱟᱵᱚ ᱪᱮᱫᱚᱜ ᱦᱚᱸ ᱞᱟᱹᱠᱛᱤᱜ ᱠᱟᱱ ᱜᱮᱭᱟ